ᱤᱧ ᱫᱚ ᱥᱟᱦᱟᱱ ᱟᱨ ᱮᱢᱱᱤ ᱥᱟᱫᱷᱟᱨᱚᱱ ᱴᱩᱠᱩᱡ ᱪᱮᱞᱟᱝ ᱨᱮᱜᱮ ᱩᱛᱩ ᱫᱟᱠᱟ ᱫᱚ ᱫᱚᱢᱤᱧ ᱠᱩᱥᱤᱭᱟᱜᱼᱟ ᱪᱮᱫᱟᱜ ᱥᱮ ᱤᱧ ᱫᱚ ᱟᱛᱳ ᱴᱚᱞᱟ ᱨᱮᱜᱮ ᱛᱤᱧ ᱡᱚᱱᱢᱚ ᱚᱲᱟᱜ ᱚᱸᱰᱮ ᱜᱮᱧ ᱦᱟᱨᱟ ᱟᱠᱟᱱᱟ ᱟᱨ ᱜᱮᱥ ᱠᱚᱨᱮᱱᱟᱜ ᱦᱚᱸ ᱨᱮᱜᱮᱡᱽ ᱜᱮᱭᱟᱞᱮ ᱵᱟᱞᱮ ᱠᱤᱨᱤᱧ ᱫᱟᱲᱮᱹᱭᱟᱜᱼᱟ ᱟᱨ ᱚᱱᱟ ᱛᱮ ᱚᱱᱟᱛᱮ ᱟᱞᱮᱫᱚ ᱱᱚᱶᱟ ᱜᱮᱞᱮ ᱠᱩᱥᱤᱭᱟᱜ ᱠᱟᱱᱟ ᱪᱮᱫᱟᱜ ᱥᱮ ᱴᱩᱠᱩᱡ ᱪᱮᱞᱟᱝ ᱫᱚ ᱟᱹᱰᱤ ᱜᱮ ᱥᱚᱨᱮᱥᱟ ᱚᱱᱮᱠ ᱠᱷᱚᱨᱪᱟ ᱦᱚᱸ ᱠᱚᱢᱚᱜᱼᱟ ᱤᱱᱟᱹ ᱠᱚᱛᱮ ᱜᱮ ᱤᱧᱫᱚ ᱚᱱᱟ ᱴᱩᱠᱩᱡ ᱪᱮᱞᱟᱝ ᱨᱮᱱᱟᱜ ᱟᱨ ᱱᱤᱭᱟᱹ ᱥᱟᱦᱟᱱ ᱠᱟᱴ ᱨᱮᱱᱟᱜ ᱩᱛᱩ ᱫᱟᱠᱟ ᱫᱚ ᱥᱮᱹᱵᱮᱹᱞᱤᱧᱟ